ᱤᱧᱟᱹᱜ ᱢᱮᱱᱛᱮ ᱢᱟᱨᱥᱟᱞ ᱟᱨᱥᱴ ᱫᱚ ᱮᱴᱟᱜ ᱠᱚ ᱠᱷᱚᱡ ᱟᱹᱰᱤᱜᱟᱱ ᱩᱱᱱᱚᱛ ᱜᱮᱭᱟ ᱡᱮᱢᱚᱱ ᱰᱟᱵᱞᱩ ᱰᱟᱵᱞᱩ ᱵᱚᱠᱥᱤᱝ ᱤ ᱮᱯᱷ ᱥᱤ ᱵᱚᱠᱥᱤᱝ ᱚᱱᱟ ᱠᱚ ᱠᱷᱚᱡ ᱟᱹᱰᱤᱜᱟᱱ ᱱᱤᱭᱟᱹ ᱠᱚᱫᱚ ᱩᱱᱱᱚᱛᱚ ᱜᱮᱭᱟ ᱠᱟᱨᱚᱱ ᱦᱩᱭᱩᱜ ᱠᱟᱱᱟ ᱡᱮ ᱧᱮᱞᱚᱜ ᱠᱟᱱᱟ ᱰᱟᱵᱞᱩ ᱰᱟᱵᱞᱩ ᱵᱚᱠᱥᱤᱝ ᱟᱨ ᱤᱭᱩ ᱮᱯᱷ ᱥᱤ ᱵᱚᱠᱥᱤᱝ ᱠᱚᱨᱮ ᱫᱚ ᱚᱱᱟ ᱠᱚᱨᱮ ᱠᱷᱟᱹᱞᱤ ᱤᱭᱩ ᱮᱯᱷ ᱥᱤ ᱨᱮᱫᱚ ᱡᱮᱢᱚᱱ ᱴᱤᱞ ᱛᱮᱠᱚ ᱜᱟᱛᱮᱜ ᱠᱟᱱᱟ ᱟᱨ ᱵᱚᱠᱥᱤᱝ ᱞᱮᱠᱟ ᱠᱚ ᱜᱟᱛᱮᱜ ᱠᱟᱱᱟ ᱜᱷᱩᱥᱤ ᱟᱨ ᱰᱟᱵᱞᱩ ᱰᱟᱵᱞᱩ ᱨᱮᱫᱚ ᱛᱷᱚᱲᱟ ᱜᱟᱱ ᱤᱭᱩ ᱮᱯᱷ ᱥᱤ ᱠᱷᱚᱱ ᱩᱱᱱᱚᱛᱚ ᱧᱚᱜ ᱜᱮᱭᱟ ᱫᱚᱱ ᱫᱚᱱ ᱠᱟᱛᱮ ᱞᱟᱹᱲᱦᱟᱹᱭ ᱵᱟ ᱛᱟᱣᱟᱜᱚᱜ ᱞᱮᱠᱟ ᱠᱤᱱᱛᱩ ᱢᱟᱨᱥᱟᱞ ᱟᱨᱴᱥ ᱫᱚ ᱰᱟᱵᱞᱩ ᱰᱟᱵᱞᱩ ᱤ ᱵᱟ ᱤᱭᱩ ᱮᱯᱷ ᱥᱤ ᱵᱚᱠᱥᱤᱝ ᱚᱱᱟ ᱠᱚ ᱠᱤᱱ ᱠᱷᱚᱡ ᱫᱚ ᱟᱹᱰᱤ ᱜᱟᱱ ᱜᱮ ᱩᱱᱱᱚᱛᱚ ᱜᱮᱭᱟ ᱠᱟᱨᱚᱱ ᱢᱟᱨᱥᱟᱞ ᱟᱨᱴᱥ ᱠᱷᱚᱡ ᱢᱟᱨᱥᱞᱟ ᱟᱨᱴᱥ ᱨᱮᱫᱚ ᱧᱮᱞᱚᱜ ᱠᱟᱱᱟ ᱟᱭᱢᱟ ᱨᱚᱠᱚᱢ ᱵᱤᱵᱷᱤᱱᱱᱚ ᱨᱚᱠᱚᱢ ᱠᱟᱞᱟ ᱠᱨᱤᱛᱤ ᱢᱮᱱᱟᱜᱼᱟ ᱡᱮᱢᱚᱱ ᱠᱚᱢᱯᱷᱩ ᱥᱤᱥᱴᱮᱢ ᱢᱟᱨᱥᱟᱞ ᱟᱨᱴᱥ ᱫᱚ ᱦᱩᱭᱩᱜ ᱠᱟᱱᱟ ᱮᱠᱥᱮᱱ ᱵᱤᱵᱷᱤᱱᱱᱚ ᱨᱚᱠᱚᱢ ᱮᱠᱥᱮᱱ ᱢᱮᱱᱟᱜᱼᱟ ᱟᱨ ᱢᱟᱨᱥᱟᱞ ᱟᱨᱴᱥ ᱨᱮᱭᱟᱜ ᱫᱟᱲᱮ ᱦᱚᱸ ᱰᱟᱵᱞᱩ ᱰᱟᱵᱞᱩ ᱵᱚᱠᱥᱤᱝ ᱠᱷᱚᱡ ᱟᱹᱰᱤᱜᱟᱱ ᱡᱟᱹᱥᱛᱤᱜᱼᱟ ᱢᱟᱨᱥᱟᱞ ᱟᱨᱴᱥ ᱨᱮ ᱧᱮᱞᱚᱜ ᱠᱟᱱᱟ ᱡᱮ ᱦᱚᱲᱢᱚ ᱯᱷᱩᱞᱟᱹᱣ ᱛᱟᱦᱮᱱ ᱵᱟ ᱢᱚᱴᱟ ᱛᱟᱦᱮᱱ ᱥᱮ ᱨᱚᱦᱚᱲ ᱜᱮ ᱛᱟᱦᱮᱱ ᱛᱟᱦᱩᱸ ᱢᱟᱨᱥᱟᱞ ᱟᱨᱴᱥ ᱨᱮᱫᱚ ᱠᱟᱞᱟ ᱠᱨᱤᱛᱤ ᱵᱟ ᱮᱠᱥᱮᱱ ᱤᱥᱯᱤᱰ ᱱᱤᱭᱟᱹ ᱠᱩ ᱟᱹᱰᱤᱜᱟᱱ ᱡᱟᱹᱨᱩᱲ ᱠᱟᱱᱟ ᱢᱟᱨᱥᱟᱞ ᱟᱨᱴᱥ ᱨᱮᱭᱟᱜ ᱢᱮᱱ ᱫᱷᱚᱨᱚᱢ ᱫᱚ ᱦᱩᱭᱩᱜ ᱠᱟᱱᱟ ᱮᱠᱥᱮᱱ ᱯᱮᱠᱴᱤᱥ ᱯᱨᱮᱠᱴᱤᱥ ᱞᱮᱠᱷᱟᱡ ᱢᱟᱨᱥᱟᱞ ᱟᱨᱴᱥ ᱨᱮᱫᱚ ᱟᱹᱰᱤᱜᱟᱱ ᱟᱹᱰᱤ ᱠᱟᱡᱟᱠᱮᱢ ᱫᱚᱠᱠᱷᱚ ᱫᱟᱲᱮᱭᱟᱜᱼᱟ ᱚᱱᱟᱛᱮ ᱤᱧᱟᱹᱜ ᱢᱮᱱᱛᱮᱫᱚ ᱡᱟᱦᱟᱸᱠᱩᱧ ᱧᱮᱞ ᱠᱟᱜᱼᱟ ᱰᱟᱵᱞᱩ ᱰᱟᱵᱞᱩ ᱤ ᱤᱭᱩ ᱮᱯᱷ ᱥᱤ ᱵᱚᱠᱥᱤᱝ ᱚᱱᱟ ᱠᱚ ᱠᱷᱚᱡ ᱫᱚ ᱢᱟᱨᱥᱟᱞ ᱟᱴᱤᱧ ᱠᱩᱥᱤᱣᱟᱜᱼᱟ ᱢᱟᱨᱥᱟᱞ ᱟᱴᱨᱤᱧ ᱧᱮᱞ ᱠᱟᱫᱼᱟ ᱵᱤᱵᱷᱤᱱᱱᱚ ᱵᱷᱟᱵᱮ ᱠᱩ ᱞᱟᱹᱲᱦᱟᱹᱭᱚᱜᱼᱟ ᱡᱮᱴᱟ ᱥᱟᱛᱮ ᱢᱚᱠᱟᱵᱤᱞᱟ ᱠᱚᱨᱟ ᱦᱚᱸ ᱟᱹᱰᱤ ᱢᱩᱥᱠᱤᱞᱚᱜᱼᱟ ᱰᱟᱵᱞᱩ ᱰᱟᱵᱞᱩ ᱩᱱᱠᱩ ᱚᱠᱚ ᱵᱚᱠᱥᱤᱝ ᱠᱚ ᱜᱟᱛᱮᱜ ᱠᱟᱱᱟ ᱤᱭᱩ ᱮᱯᱷ ᱥᱤ ᱵᱚᱠᱥᱤᱝ ᱰᱟᱵᱞᱩ ᱰᱟᱵᱞᱩ ᱞᱟᱹᱲᱦᱟᱹᱭ ᱚᱠᱚᱭ ᱠᱚᱠᱚ ᱜᱟᱛᱮᱜ ᱠᱟᱱᱟ ᱩᱝᱠᱩ ᱠᱷᱚᱡ ᱦᱚᱸ ᱱᱤᱭᱟᱹ ᱫᱚ ᱟᱹᱰᱤ ᱜᱟᱱ ᱵᱷᱚᱭᱟᱱᱚᱠ ᱧᱚᱜ ᱜᱮᱭᱟ ᱢᱟᱨᱥᱟᱞ ᱟᱨᱴᱥ ᱟᱨ ᱢᱟᱨᱥᱟᱞ ᱟᱴ ᱨᱮᱱ ᱚᱠᱚᱭ ᱠᱚ ᱵᱞᱮᱠ ᱵᱮᱞᱴ ᱵᱞᱮᱠ ᱵᱮᱞᱴ ᱢᱮᱱᱟᱜ ᱠᱚᱣᱟ ᱩᱱᱠᱩ ᱥᱟᱛᱮᱜ ᱡᱮ ᱰᱟᱵᱞᱩ ᱰᱟᱵᱞᱩ ᱮ ᱵᱚᱠᱥᱤᱝ ᱵᱟ ᱤ ᱮᱯᱷ ᱥᱤ ᱵᱚᱠᱥᱤᱝ ᱨᱮᱱ ᱡᱟᱦᱟᱸᱭ ᱢᱮᱱᱟᱜ ᱠᱚᱣᱟ ᱩᱝᱠᱩ ᱦᱚᱸ ᱢᱮᱱᱠᱷᱟᱱ ᱫᱚ ᱩᱱᱟᱹᱜ ᱫᱚ ᱵᱟᱠᱚ ᱫᱟᱲᱮ ᱫᱟᱲᱮᱣᱟᱜᱼᱟ ᱢᱟᱨᱥᱟᱞ ᱟᱨᱴᱥ ᱨᱮᱫᱚ ᱫᱤᱨᱜᱷᱚᱫᱤᱱ ᱨᱮᱭᱟᱜ ᱯᱨᱮᱠᱴᱤᱥ ᱫᱤᱨᱜᱷᱚ ᱫᱤᱱ ᱨᱮᱭᱟᱜ ᱠᱟᱹᱢᱤ ᱫᱤᱨᱜᱷᱚ ᱫᱤᱱ ᱨᱮᱭᱟᱜ ᱮᱭᱵᱷᱟᱵᱮ ᱫᱤᱱᱟᱹᱢ ᱦᱤᱞᱟᱹᱜ ᱠᱟᱹᱢᱤ ᱛᱟᱨᱯᱚᱨ ᱵᱤᱵᱷᱤᱱᱱᱚ ᱨᱚᱠᱚᱢ ᱠᱟᱞᱟ ᱠᱨᱤᱛᱤ ᱪᱮᱫ ᱨᱮᱭᱟᱜ ᱱᱤᱭᱚᱢ ᱢᱮᱱᱟᱜᱼᱟ ᱮᱭ ᱠᱟᱨᱚᱱᱮ ᱰᱟᱵᱞᱩ ᱰᱟᱵᱞᱩ ᱵᱚᱠᱥᱤᱝ ᱵᱟ ᱤᱭᱩ ᱮᱯᱷ ᱥᱤ ᱵᱚᱠᱥᱤᱝᱠᱷᱚᱡ ᱫᱚ ᱢᱟᱨᱥᱟᱞ ᱟᱨᱴᱥ ᱫᱚ ᱟᱹᱰᱤᱜᱟᱱ ᱩᱱᱱᱚᱛᱚ ᱜᱮᱭᱟ ᱟᱨ ᱢᱟᱨᱥᱟᱞ ᱟᱨᱴᱥ ᱨᱮ ᱪᱮᱫ ᱞᱮᱠᱷᱟᱡ ᱱᱤᱭᱟᱹ ᱫᱚ ᱡᱩᱫᱽᱫᱷᱚ ᱠᱷᱮᱛᱨᱚ ᱵᱟ ᱡᱟᱦᱟᱱᱟᱜ ᱚᱥᱩᱵᱤᱫᱟ ᱨᱮᱦᱚᱸ ᱚᱱᱟ ᱮᱠᱟᱠᱤᱛᱛᱚ ᱨᱮᱦᱚᱸ ᱱᱤᱭᱟᱹ ᱫᱚ ᱟᱹᱰᱤᱜᱟᱱ ᱡᱟ ᱨᱩᱨᱤᱜ ᱠᱟᱱᱟ ᱟᱨ ᱚᱱᱟ ᱠᱷᱟᱹᱛᱤᱨ ᱛᱤᱧ ᱢᱮᱱᱟ ᱡᱮ ᱰᱟᱵᱞᱩ ᱰᱟᱵᱞᱩ ᱵᱚᱠᱥᱤᱝ ᱟᱨ ᱤᱭᱩ ᱮᱯᱷ ᱥᱤ ᱵᱚᱠᱥᱤᱝ ᱠᱷᱚᱡ ᱢᱟᱨᱥᱟᱞ ᱟᱨᱴᱥ ᱜᱮ ᱟᱹᱰᱤ ᱜᱟᱱ ᱵᱮᱦᱛᱟᱨᱟ ᱚᱱᱟ ᱞᱟᱹᱜᱤᱫ ᱤᱧ ᱤᱧᱟᱹᱜ ᱢᱮᱱᱛᱮ ᱢᱟᱨᱥᱟᱞ ᱟᱨᱴᱥ ᱨᱮᱭᱟᱜ ᱩᱫᱽᱫᱳᱜᱽ ᱦᱚᱸ ᱱᱤᱭᱟᱹ ᱟᱛᱳ ᱠᱚᱨᱮ ᱟᱛᱳ ᱠᱚᱨᱮ ᱵᱟ ᱤᱥᱠᱩᱞ ᱠᱚᱨᱮ ᱠᱚᱞᱮᱡᱽ ᱠᱚᱨᱮ ᱢᱤᱫᱴᱮᱡ ᱵᱤᱥᱚᱭ ᱞᱮᱠᱟ ᱪᱮᱫ ᱩᱪᱤᱛ ᱵᱟ ᱢᱤᱫᱴᱮᱡ ᱯᱨᱚᱛᱤᱥᱴᱷᱟᱱ ᱞᱮᱠᱟ ᱠᱷᱩᱞᱟᱹᱣ ᱫᱚᱨᱠᱟᱨ ᱡᱟᱦᱟᱸ ᱱᱤᱭᱟᱹ ᱢᱟᱨᱥᱟᱞ ᱟᱨᱴᱥ ᱪᱮᱫ ᱠᱟᱛᱮ ᱦᱚᱲ ᱟᱭᱢᱟ ᱡᱟᱭᱜᱟ ᱨᱚᱠᱚ ᱪᱟᱞᱟᱜ ᱠᱟᱱᱟ ᱢᱟᱨᱥᱟᱞ ᱟᱨᱴᱥ ᱪᱟᱢᱯᱤᱭᱟᱱ ᱢᱟᱨᱥᱟᱞ ᱟᱴᱮᱢ ᱪᱮᱫ ᱞᱮᱠᱷᱟᱡ ᱢᱟᱨᱥᱟᱞ ᱟᱨᱴᱥ ᱪᱟᱢᱯᱤᱭᱟᱱ ᱵᱮᱱᱟᱣ ᱨᱮᱭᱟᱜ ᱥᱩᱡᱳᱜᱽ ᱢᱮᱱᱟᱜᱼᱟ ᱵᱟᱨᱦᱮ ᱫᱤᱥᱚᱢ ᱪᱟᱞᱟᱜ ᱨᱮᱭᱟᱜ ᱦᱚᱸ ᱟᱭᱢᱟ ᱨᱚᱠᱚᱢ ᱥᱩᱡᱳᱜᱽ ᱢᱮᱱᱟᱜᱼᱟ